ᱵᱟᱜᱟᱱ ᱵᱮᱱᱟᱣ ᱞᱟᱹᱜᱤᱫ ᱫᱚᱧ ᱮᱛᱚᱦᱚᱵ ᱟᱠᱟᱜᱼᱟ ᱵᱟᱜᱟᱱ ᱛᱟᱦᱮᱸᱱ ᱠᱷᱟᱱ ᱯᱨᱚᱠᱤᱛᱤ ᱵᱟᱧᱪᱟᱜᱼᱟ ᱡᱤᱵ ᱡᱤᱭᱟᱹᱞᱤ ᱠᱚ ᱵᱟᱧᱪᱟᱜᱼᱟ ᱪᱮᱸᱬᱮ ᱪᱤᱯᱲᱩ ᱠᱚ ᱵᱷᱟᱹᱜᱤ ᱠᱚ ᱛᱟᱦᱮᱸᱱᱟ ᱩᱱᱠᱩ ᱚᱱᱟ ᱠᱚᱨᱮ ᱠᱚ ᱵᱟᱥᱟ ᱫᱟᱲᱮᱭᱟᱜᱼᱟ ᱟᱨ ᱢᱟᱹᱱᱢᱤ ᱡᱤᱭᱚᱱ ᱦᱚᱠᱚ ᱵᱷᱟᱜᱮ ᱠᱚ ᱛᱟᱦᱮᱸᱱᱟ ᱪᱮᱫᱟᱜ ᱥᱮ ᱢᱟᱹᱱᱢᱤ ᱠᱚᱫᱚ ᱤᱥᱤᱱ ᱡᱚᱢ ᱞᱟᱹᱜᱤᱫ ᱥᱟᱦᱟᱱ ᱯᱟᱞᱟ ᱠᱚ ᱠᱚ ᱤᱫᱤᱭᱟ ᱟᱨ ᱡᱤᱵ ᱡᱤᱭᱟᱹᱞᱤ ᱠᱚᱫᱚ ᱚᱱᱟ ᱠᱚᱨᱮᱫ ᱡᱚᱢ ᱧᱩ ᱦᱚᱸᱠᱚ ᱧᱟᱢᱟ ᱢᱟᱱᱮ ᱵᱟᱜᱟᱱ ᱛᱟᱦᱮᱸ ᱞᱮᱱ ᱠᱷᱟᱱ ᱚᱱᱟ ᱠᱷᱟᱹᱛᱤᱨ ᱵᱟᱜᱟᱱ ᱫᱚ ᱮᱛᱚᱦᱚᱵ ᱦᱩᱭ ᱟᱠᱟᱱᱟ ᱱᱚᱶᱟ ᱠᱷᱟᱹᱛᱤᱨ ᱵᱟᱜᱟᱱ ᱤᱧ ᱠᱩᱥᱤᱭᱟᱜᱼᱟ ᱪᱮᱫᱟᱜ ᱥᱮ ᱟᱹᱰᱤ ᱜᱟᱱ ᱦᱚᱲ ᱱᱚᱶᱟ ᱠᱷᱚᱱ ᱥᱟᱦᱟᱱ ᱥᱟᱠᱟᱢ ᱠᱚ ᱤᱫᱤ ᱫᱟᱲᱮᱭᱟᱜᱼᱟ ᱯᱟᱛ ᱯᱟᱦᱟᱞᱟ ᱡᱚᱛᱚ ᱜᱮ ᱫᱟᱨᱮ ᱠᱚ ᱛᱟᱸᱦᱮᱱ ᱠᱷᱟᱱ ᱚᱲᱟᱜ ᱫᱩᱣᱟᱹᱨ ᱠᱟᱹᱢᱤ ᱠᱟᱡ ᱠᱚᱨᱮ ᱦᱚᱸ ᱞᱟᱜᱟᱜᱼᱟ ᱚᱱᱟ ᱠᱚ ᱠᱷᱟᱹᱛᱤᱨ ᱵᱟᱜᱟᱱ ᱫᱚ ᱫᱚᱨᱠᱟᱨᱚᱜ ᱠᱟᱱ ᱜᱮᱭᱟ ᱢᱮᱱᱠᱷᱟᱱ ᱪᱮᱸᱬᱮ ᱠᱚᱦᱚᱸ ᱱᱚᱶᱟ ᱵᱟᱜᱟᱱ ᱠᱚᱨᱮ ᱠᱚ ᱵᱟᱥᱟ ᱛᱟᱸ ᱦᱮᱱᱟ ᱩᱱᱠᱩ ᱦᱚᱸ ᱚᱱᱟ ᱠᱷᱟᱹᱛᱤᱨ ᱥᱟᱨᱟᱫᱤᱱ ᱠᱚ ᱦᱟᱱᱟ ᱫᱟᱨᱮ ᱱᱚᱶᱟ ᱫᱟᱨᱮ ᱠᱚ ᱩᱰᱟᱹᱣ ᱟᱹᱪᱩᱨᱚᱜᱼᱟ ᱱᱚᱶᱟ ᱵᱟᱜᱟᱱ ᱫᱚ ᱢᱮᱱᱠᱷᱟᱱ ᱢᱟᱹᱱᱢᱤ ᱡᱤᱭᱚᱱ ᱠᱚᱣᱟᱜ ᱦᱚᱸ ᱟᱹᱰᱤ ᱜᱮ ᱱᱚᱶᱟ ᱦᱚᱸ ᱱᱟᱯᱟᱭᱚᱜᱼᱟ ᱪᱮᱫᱟᱜ ᱥᱮ ᱵᱟᱜᱟᱱ ᱛᱟᱦᱮᱸᱱ ᱠᱷᱟᱱ ᱡᱚᱱᱛᱩ ᱡᱟᱱᱣᱟᱨ ᱠᱚᱦᱚᱸ ᱵᱷᱟᱜᱮ ᱠᱚ ᱛᱟᱦᱮᱸᱱᱟ ᱩᱱᱠᱩ ᱦᱚᱸ ᱩᱱᱠᱩ ᱴᱷᱟᱶ ᱠᱚ ᱧᱟᱢᱟ ᱚᱱᱟ ᱠᱷᱟᱹᱛᱤᱨ ᱱᱚᱶᱟ ᱵᱟᱜᱟᱱ ᱮᱛᱚᱦᱚᱵ ᱫᱚ